ᱜᱚᱥᱟᱞ ᱰᱟᱝᱜᱟ ᱨᱮᱱ ᱢᱤᱫᱴᱮᱱ ᱜᱤᱫᱽᱨᱟᱹ ᱢᱮᱱᱟᱭᱟ ᱧᱩᱛᱩᱢ ᱛᱟᱭ ᱚᱵᱷᱤ ᱢᱩᱨᱢᱩ ᱩᱱᱤ ᱫᱚ ᱜᱚᱴᱟ ᱯᱨᱳᱜᱨᱟᱢ ᱠᱚ ᱡᱚᱛᱚ ᱯᱟᱛᱟᱼᱯᱷᱟᱛᱟ ᱡᱟ ᱢᱮᱱᱟᱜ ᱟᱠᱟᱫ ᱵᱟᱯᱞᱟᱼᱯᱷᱟᱯᱞᱟ ᱡᱚᱛᱚ ᱨᱮᱜᱮᱭ ᱪᱟᱞᱟᱜᱼᱟ ᱟᱨ ᱡᱚᱛᱚ ᱨᱮᱜᱮᱭ ᱮᱱᱮᱡ ᱥᱮᱨᱮᱧ ᱵᱟᱲᱟᱭᱟ ᱥᱟᱫᱨᱤ ᱠᱚᱭ ᱮᱱᱮᱡᱼᱟ ᱮᱱᱮᱡ ᱠᱚᱣᱟᱭ ᱩᱱᱤ ᱥᱟᱶ ᱫᱚ ᱡᱚᱛᱚ ᱠᱩᱲᱤ ᱠᱚ ᱮᱱᱮᱡᱼᱟ ᱪᱮᱫᱟᱜ ᱥᱮ ᱩᱱᱤ ᱫᱚ ᱟᱹᱰᱤ ᱢᱚᱸᱡ ᱮᱱᱮᱡ ᱫᱟᱲᱮᱭᱟᱜᱼᱟ ᱛᱚ ᱠᱩᱲᱤ ᱠᱚ ᱥᱟᱵᱚᱜᱼᱟ ᱩᱱᱤ ᱯᱟᱥᱮ ᱨᱮ ᱪᱷᱟᱹᱯᱲᱤ ᱠᱚ ᱮᱱᱮᱡᱼᱟ